ᱦᱮᱞᱳ ᱦᱮᱸ ᱯᱚᱛᱤᱢᱟᱢ ᱞᱟᱹᱭᱮᱫᱼᱟ ᱦᱮᱸ ᱱᱤᱛᱳᱜ ᱤᱧ ᱢᱤᱫᱴᱟᱝ ᱫᱟᱬᱟᱱ ᱨᱮᱱᱟᱜ ᱴᱩᱨ ᱨᱮᱱᱟᱜ ᱤᱭᱟᱹ ᱵᱮᱵᱚᱥᱛᱟ ᱦᱩᱭ ᱠᱟᱱᱟ ᱟᱢᱠᱤᱢ ᱪᱟᱞᱟᱜᱼᱟ ᱦᱩᱸ ᱦᱮᱸ ᱢᱮᱱᱟᱜᱼᱟ ᱦᱩᱭ ᱠᱟᱱᱟ ᱢᱩᱠᱩᱴᱢᱩᱱᱤᱯᱩᱨ ᱢᱮᱱᱟᱜᱼᱟ ᱥᱩᱥᱩᱱᱤᱭᱟᱹ ᱢᱮᱱᱟᱜᱼᱟ ᱟᱢᱠᱤᱢ ᱪᱟᱞᱟᱜᱼᱟ ᱰᱹᱮᱴ ᱦᱩᱭᱩᱜ ᱠᱟᱱᱟ ᱯᱚᱸᱪᱤᱥ ᱛᱟᱨᱤᱠᱷ ᱵᱟᱨ ᱥᱤᱧ ᱨᱮᱱᱟᱜ ᱯᱷᱮᱥᱮᱞᱤᱴᱤ ᱫᱚ ᱢᱮᱱᱟᱜᱼᱟ ᱱᱚᱸᱰᱮ ᱠᱷᱚᱱ ᱜᱟᱲᱤ ᱟᱲᱟᱜᱟᱭ ᱥᱮᱛᱟᱜ ᱵᱷᱳᱨᱛᱮ ᱟᱨᱠᱤ ᱚᱱᱠᱟ ᱪᱟᱴᱴᱟ ᱥᱟᱲᱮ ᱪᱟᱴᱴᱟ ᱚᱸᱰᱮ ᱪᱟᱞᱟᱣ ᱠᱟᱛᱮ ᱯᱳᱭᱞᱳ ᱫᱚ ᱪᱟᱞᱟᱣ ᱦᱩᱭᱩᱜᱼᱟ ᱢᱩᱠᱩᱴᱢᱩᱱᱤᱯᱩᱨ ᱚᱸᱰᱮ ᱪᱟᱞᱟᱣ ᱠᱟᱛᱮᱫ ᱢᱮᱱᱟᱜᱼᱟ ᱚᱱᱮ ᱢᱩᱠᱩᱴᱢᱩᱱᱤᱯᱩᱨ ᱰᱮᱢ ᱢᱮᱱᱟᱜᱼᱟ ᱯᱟᱨᱠ ᱠᱚ ᱢᱮᱱᱟᱜᱼᱟ ᱚᱱᱟ ᱠᱚ ᱧᱮᱞ ᱵᱟᱲᱟ ᱠᱟᱛᱮᱫ ᱛᱟᱯᱚᱨᱮ ᱵᱳᱴ ᱨᱮ ᱫᱮᱡ ᱠᱟᱛᱮᱫ ᱦᱟᱱᱟ ᱫᱷᱟᱨᱮ ᱯᱟᱨᱚᱢ ᱞᱮᱱᱠᱷᱟᱱ ᱫᱚ ᱦᱚᱨᱤᱱ ᱠᱚ ᱚᱱᱟ ᱠᱚ ᱧᱮᱞ ᱵᱟᱲᱟ ᱠᱟᱛᱮᱫ ᱱᱚᱣᱟ ᱨᱩᱣᱟᱹᱲ ᱠᱟᱛᱮᱫ ᱛᱟᱯᱚᱨᱮ ᱚᱸᱰᱮ ᱡᱚᱢ ᱵᱟᱲᱟ ᱠᱟᱛᱮᱫ ᱫᱮᱨᱤᱜ ᱠᱷᱟᱱ ᱫᱚ ᱚᱸᱰᱮ ᱜᱮ ᱛᱟᱦᱮᱱ ᱦᱩᱭᱩᱜᱼᱟ ᱟᱨ ᱵᱟᱠᱷᱟᱱ ᱫᱚ ᱟᱹᱭᱩᱵ ᱵᱮᱲᱟ ᱜᱟᱲᱤ ᱟᱲᱟᱜ ᱠᱟᱛᱮᱫ ᱮᱠᱫᱚᱢ ᱵᱷᱳᱨᱛᱮ ᱛᱤᱭᱟᱹᱜ ᱦᱩᱭᱩᱜᱼᱟ ᱥᱩᱥᱩᱱᱤᱭᱟᱹ ᱚᱸᱰᱮ ᱪᱟᱞᱟᱣ ᱠᱟᱛᱮᱫ ᱵᱩᱨᱩ ᱠᱚ ᱧᱮᱞ ᱠᱟᱛᱮᱫ ᱚᱸᱰᱮ ᱯᱮᱭᱟ ᱵᱩᱨᱩ ᱢᱮᱱᱟᱜᱼᱟ ᱚᱸᱰᱮ ᱧᱮᱞ ᱠᱟᱛᱮᱫ ᱛᱟᱯᱚᱨᱮ ᱡᱚᱢ ᱵᱟᱲᱟ ᱠᱟᱛᱮᱫ ᱚᱲᱟᱜ ᱨᱩᱣᱟᱹᱲ ᱦᱩᱭᱩᱜᱼᱟ ᱟᱨᱠᱤ ᱢᱟᱱᱮ ᱵᱟᱨ ᱥᱤᱧ ᱯᱮ ᱢᱟᱦᱟ ᱨᱮᱱᱟᱜ ᱴᱩᱨ ᱠᱟᱱᱟ ᱟᱨᱠᱤ ᱜᱟᱲᱤ ᱫᱚ ᱥᱤᱞᱫᱟᱹ ᱠᱷᱚᱱ ᱟᱲᱟᱜᱽ ᱦᱩᱭᱩᱜᱼᱟ ᱚᱱᱠᱟ ᱯᱚᱸᱪᱤᱥ ᱛᱟᱹᱨᱤᱠᱷ ᱵᱷᱳᱨᱛᱮ ᱱᱚᱸᱰᱮ ᱥᱟᱲᱮ ᱯᱟᱸᱪᱴᱟ ᱠᱤ ᱥᱟᱲᱮ ᱪᱟᱴᱴᱟ ᱤᱱᱠᱟᱹ ᱴᱟᱭᱤᱢ ᱦᱩᱭᱟᱠᱟᱱᱟ ᱦᱮᱸ ᱟᱢ ᱠᱤ ᱪᱟᱞᱟᱜ ᱟᱢ ᱛᱟᱦᱞᱮ ᱤᱱᱟᱹᱠᱷᱟᱱ ᱚᱱᱠᱟ ᱢᱚᱛᱚ ᱵᱮᱵᱚᱥᱛᱟ ᱦᱩᱭᱩᱜᱼᱟ ᱚᱱᱟ ᱦᱮᱸ ᱴᱷᱤᱠᱜᱮᱭᱟ